ᱥᱚᱦᱨᱟᱭ ᱨᱮᱫᱚ ᱟᱞᱮ ᱟᱠᱷᱲᱟ ᱛᱟᱞᱟ ᱨᱮ ᱮᱱᱮᱡ ᱥᱮᱨᱮᱧ ᱟᱞᱮ ᱵᱟᱵᱟ ᱦᱚᱲ ᱠᱚᱫᱚ ᱡᱚᱛᱚ ᱯᱟᱹᱧᱪᱤ ᱫᱷᱩᱛᱤ ᱛᱮ ᱫᱷᱩᱛᱤ ᱠᱟᱛᱮᱫ ᱟᱭᱳ ᱦᱚᱲ ᱠᱚᱫᱚ ᱯᱟᱹᱧᱪᱤ ᱞᱩᱜᱽᱲᱤᱡ ᱵᱟᱸᱫᱮ ᱠᱟᱛᱮᱫ ᱮᱱᱮᱡ ᱥᱮᱨᱮᱧ ᱟᱞᱮ ᱟᱠᱷᱲᱟ ᱛᱟᱞᱟᱨᱮ ᱮᱱᱮᱡ ᱥᱮᱨᱮᱧ ᱟᱞᱮ ᱟᱹᱰᱤ ᱡᱟᱠ ᱡᱚᱢᱚᱠ ᱞᱮ ᱮᱱᱮᱡ ᱥᱮᱨᱮᱧᱟ ᱮᱱᱮᱡ ᱥᱮᱨᱮᱧ ᱛᱮ ᱱᱟᱯᱟᱭ ᱱᱟᱯᱟᱭ ᱮᱱᱮᱡ ᱥᱮᱨᱮᱧ ᱛᱮᱞᱮ ᱟᱸᱫᱳᱲ ᱠᱟᱜᱼᱟ ᱟᱨ ᱟᱭᱳ ᱦᱚᱲ ᱠᱚᱫᱚ ᱥᱟᱡᱟᱣ ᱠᱚᱜᱼᱟ ᱞᱮ ᱯᱟᱱᱠᱟᱴᱟ ᱥᱩᱞᱟᱹᱠ ᱛᱤᱨᱮ ᱪᱩᱲ ᱡᱟᱸᱝᱜᱟ ᱨᱮ ᱠᱷᱟᱹᱲᱣᱟᱹ ᱞᱮ ᱦᱚᱨᱚᱜ ᱠᱟᱜᱼᱟ